ᱤᱧ ᱫᱚ ᱠᱩᱲᱤ ᱦᱚᱯᱚᱱ ᱛᱚ ᱟᱫᱚ ᱜᱚᱜᱚ ᱴᱷᱮᱱᱜᱮ ᱢᱟᱱᱮ ᱡᱚᱛᱚ ᱠᱤᱪᱷᱩ ᱱᱤᱭᱟᱹ ᱠᱚ ᱪᱮᱪᱮᱫ ᱨᱮᱭᱟᱜ ᱥᱮᱬᱟ ᱫᱚ ᱛᱟᱦᱮᱸ ᱠᱟᱱ ᱛᱤᱧᱟᱹ ᱟᱫᱚ ᱜᱚᱜᱚ ᱡᱤᱞ ᱮ ᱩᱛᱩᱭᱟ ᱦᱟᱹᱠᱩᱭ ᱩᱛᱩᱭᱟ ᱜᱚᱝᱜᱷᱟᱭ ᱞᱮᱞᱚ ᱠᱚᱣᱟ ᱟᱵᱟᱨ ᱰᱩᱢᱵᱩᱜ ᱞᱟᱹᱰᱩ ᱯᱤᱴᱷᱟ ᱹ ᱚᱱᱟ ᱠᱚ ᱜᱚᱜᱚ ᱴᱷᱮᱱ ᱠᱷᱚᱱᱜᱤᱧ ᱪᱮᱫ ᱠᱟᱫᱟ ᱟᱫᱚ ᱜᱚᱜᱚ ᱴᱷᱮᱱ ᱠᱷᱚᱱ ᱥᱮᱬᱟ ᱠᱟᱛᱮᱜ ᱟᱫᱚ ᱤᱧ ᱫᱚ ᱤᱧ ᱛᱮᱦᱚᱸ ᱱᱮᱛᱟᱨ ᱫᱚᱧ ᱪᱮᱫ ᱠᱮᱫᱟ ᱟᱫᱚᱧ ᱡᱤᱞ ᱤᱧ ᱩᱛᱩᱭᱟ ᱥᱩᱱᱩᱢ ᱢᱟᱲᱟᱝ ᱤᱧ ᱫᱩᱞᱟ ᱢᱟᱹᱨᱤᱪ ᱠᱚ ᱟᱨ ᱟᱫᱟ ᱨᱚᱥᱩᱱ ᱠᱚ ᱡᱚᱛᱚ ᱠᱚᱴᱮᱡ ᱠᱟᱛᱮᱜ ᱚᱱᱟ ᱨᱮᱧ ᱯᱷᱳᱲᱟᱱᱟ ᱠᱚᱥᱟᱣ ᱠᱮᱜ ᱜᱤᱧ ᱢᱚᱡᱽᱜᱮ ᱟᱫᱚ ᱡᱤᱞ ᱠᱚᱧ ᱫᱚᱦᱚᱭᱟ ᱡᱚᱛᱚ ᱵᱩᱞᱩᱝ ᱠᱚᱧ ᱞᱟᱜᱟᱣ ᱟᱜᱼᱟ ᱥᱟᱥᱟᱝ ᱠᱚ ᱟᱫᱚ ᱟᱞᱩ ᱠᱚᱧ ᱞᱟᱜᱟᱣᱟ ᱡᱚᱛᱚ ᱦᱮᱰᱮᱡ ᱢᱤᱫᱚᱜᱼᱟ ᱟᱫᱚ ᱛᱚᱠᱷᱚᱱ ᱥᱚ ᱚᱴᱟᱝ ᱚᱜᱼᱟ ᱟᱵᱟᱨ ᱟᱹᱞᱩᱧ ᱛᱩᱱᱩᱢᱟ ᱟᱫᱚ ᱞᱟᱹᱵᱤᱫᱚᱼᱟ ᱟᱫᱚᱧ ᱯᱷᱮᱰ ᱠᱟᱜᱼᱟ